ᱦᱮᱞᱳ ᱤᱧᱟᱹᱜ ᱧᱩᱛᱩᱢ ᱥᱩᱱᱫᱚᱨᱤ ᱥᱚᱨᱮᱱ ᱤᱧ ᱵᱟᱥᱠᱮ ᱞᱚᱡᱽ ᱨᱮ ᱤᱧ ᱞᱟᱜᱟᱣ ᱠᱟᱫᱟ ᱵᱟᱥᱠᱮ ᱞᱚᱡᱽ ᱨᱮ ᱤᱧ ᱚᱰᱟᱨ ᱞᱮᱫ ᱛᱟᱦᱮᱱ ᱡᱮ ᱤᱧ ᱪᱟᱣᱢᱤᱱᱤᱧ ᱡᱚᱢᱤᱧ ᱢᱮᱱᱛᱮ ᱛᱚ ᱤᱧ ᱱᱤᱛᱳᱜ ᱪᱟᱣᱢᱤᱱ ᱵᱟᱹᱧ ᱠᱩᱥᱤᱭᱟᱜ ᱠᱟᱱᱟ ᱥᱮ ᱤᱧᱟᱹᱜ ᱤᱪᱪᱷᱟᱹ ᱵᱟᱝ ᱦᱩᱭᱩᱜ ᱠᱟᱱ ᱛᱤᱧᱟᱹ ᱛᱚ ᱤᱧ ᱫᱚ ᱪᱟᱣᱢᱤᱱ ᱵᱟᱹᱧ ᱡᱚᱢᱟ ᱤᱧᱟᱹᱜ ᱮᱜᱽᱨᱳᱞ ᱮᱜᱽᱨᱳᱞ ᱯᱮ ᱟ ᱜᱩᱭᱟ ᱟᱨ ᱯᱷᱟᱥᱯᱷᱩᱰ ᱚᱱᱟᱯᱮ ᱟᱹᱜᱩᱭᱟ ᱚᱱᱟ ᱚᱱᱟ ᱜᱮ ᱱᱤᱛᱳᱜ ᱤᱧ ᱡᱚᱢᱟ ᱠᱟᱨᱚᱱ ᱤᱧ ᱚᱱᱟ ᱵᱟᱝ ᱡᱚᱢ ᱥᱟᱱᱟᱧ ᱠᱟᱱᱟ ᱚᱱᱟ ᱠᱷᱟ ᱛᱤᱨ ᱛᱮ ᱚᱱᱟ ᱫᱚ ᱪᱮᱹᱧᱡᱽ ᱠᱟᱜ ᱯᱮ ᱢᱟᱱᱮ ᱵᱚᱫᱚᱞ ᱠᱟᱜ ᱯᱮ ᱚᱱᱟ ᱫᱚ ᱚᱱᱟ ᱫᱚ ᱵᱟᱹᱧ ᱡᱚᱢᱟ ᱛᱚ ᱚᱱᱟ ᱜᱮ ᱢᱮᱱᱮᱫ ᱛᱟᱦᱮᱱ ᱡᱮ ᱤᱧ ᱫᱚ ᱚᱱᱟ ᱵᱟᱝ ᱡᱚᱢ ᱥᱟᱱᱟᱧ ᱠᱟᱱᱟ ᱱᱚᱣᱟ ᱟᱹᱜᱩᱭ ᱯᱮ ᱢᱮᱱᱛᱮ ᱦᱮᱸᱛᱚ ᱴᱷᱤᱠ ᱜᱮᱭᱟ ᱛᱚᱵᱮ ᱤᱧ ᱚᱱᱟ ᱯᱮ ᱟᱹᱜᱩᱣᱟᱹᱧᱟ ᱟᱨ ᱚᱱᱟ ᱫᱚ ᱟᱞᱚᱯᱮ ᱟᱹᱜᱩᱭᱟ ᱪᱟᱣᱢᱤᱱ ᱫᱚ ᱟᱞᱚᱯᱮ ᱟᱹᱜᱩᱭᱟ ᱮᱜᱽᱨᱳᱞ ᱯᱷᱟᱥᱯᱷᱩᱰ ᱱᱚᱣᱟ ᱠᱚᱯᱮ ᱟᱹᱜᱩᱭᱟ